ᱦᱮᱸ ᱨᱮᱥᱴᱩᱨᱮᱱᱴ ᱢᱟᱹᱞᱤᱠ ᱟᱯᱮ ᱢᱟ ᱟᱹᱰᱤ ᱵᱟᱹᱲᱛᱤ ᱪᱟᱨᱡᱽ ᱯᱮ ᱦᱟᱛᱮᱜᱼᱟ ᱤᱧ ᱢᱤᱫᱴᱮᱡ ᱵᱤᱨᱭᱟᱱᱤᱧ ᱚᱰᱟᱨ ᱞᱮᱫᱟ ᱚᱱᱟ ᱨᱮᱭᱟᱜ ᱫᱟᱢ ᱦᱩᱭᱩᱜ ᱠᱟᱱᱟ ᱱᱳᱵᱽᱵᱳᱭ ᱴᱟᱠᱟ ᱯᱞᱮᱴ ᱚᱱᱟ ᱡᱟᱭᱜᱟ ᱨᱮ ᱢᱤᱫ ᱥᱚ ᱛᱤᱨᱤᱥ ᱴᱟᱠᱟᱭ ᱠᱚᱭ ᱠᱤᱫᱤᱧᱟᱹ ᱟᱫᱚ ᱱᱚᱣᱟ ᱫᱚ ᱪᱮᱫ ᱴᱷᱤᱠ ᱦᱩᱭᱱᱟ ᱥᱮᱭᱨᱚᱠᱚᱢ ᱥᱤᱵᱤᱞ ᱦᱚᱸ ᱵᱟᱝ ᱛᱟᱦᱮᱸ ᱞᱮᱱᱟ ᱟᱨ ᱱᱩᱱᱟᱹᱜ ᱵᱟᱹᱲᱛᱤ ᱪᱟᱨᱡᱽ ᱦᱟᱛ ᱫᱚ ᱩᱪᱤᱛ ᱫᱚ ᱵᱟᱝ ᱠᱟᱱᱟ